ᱠᱟᱹᱢᱤ ᱞᱟᱸᱜᱟ ᱚᱠᱛᱚ ᱨᱮ ᱤᱧᱤᱧ ᱡᱤᱨᱟᱹᱜ ᱛᱟᱵᱚᱱᱟ ᱡᱩᱫᱤ ᱡᱟᱦᱟᱱᱟᱜ ᱜᱮ ᱡᱮ ᱠᱟᱹᱢᱤᱭᱤᱫᱟᱹᱧ ᱥᱤᱛᱩᱝ ᱫᱤᱱ ᱡᱮ ᱦᱟᱥᱟ ᱜᱤᱰᱤᱭ ᱫᱟᱹᱧ ᱥᱮ ᱦᱟᱡᱽᱨᱤ ᱠᱟᱹᱢᱤ ᱠᱚ ᱪᱟᱞᱟᱜᱼᱟ ᱛᱚᱵᱮ ᱚᱱᱟ ᱠᱤ ᱢᱤᱫᱴᱮᱱ ᱩᱢᱩᱞ ᱡᱟᱭᱜᱟ ᱨᱮ ᱡᱩᱫᱤ ᱥᱤᱛᱩᱝ ᱫᱤᱱ ᱫᱚ ᱩᱢᱩᱞ ᱡᱟᱭᱜᱟ ᱨᱮ ᱡᱩᱫᱤ ᱫᱩᱲᱩᱵ ᱛᱟᱵᱚᱱᱟᱢ ᱛᱳ ᱩᱢᱩᱞ ᱡᱟᱭᱜᱟ ᱨᱮ ᱡᱩᱫᱤ ᱫᱩᱲᱩᱵᱤᱧ ᱛᱳ ᱛᱷᱚᱲᱟ ᱚᱱᱟ ᱫᱚ ᱟᱨᱟᱢᱧᱚᱜ ᱵᱩᱡᱟ ᱟᱨᱟᱢ ᱫᱚ ᱪᱮᱫ ᱡᱤᱣᱤ ᱥᱟᱱᱛᱤ ᱵᱩᱡᱷᱟᱹᱜᱼᱟ ᱩᱱᱟᱹᱜ ᱫᱷᱩᱠᱼᱫᱷᱩᱠ ᱩᱱᱟᱹᱜ ᱥᱤᱛᱩᱝ ᱨᱮ ᱢᱟᱱᱮ ᱠᱟᱹᱢᱤᱭᱟᱢ ᱟᱨ ᱩᱢᱩᱞ ᱨᱮ ᱫᱩᱲᱩᱵ ᱟᱢ ᱛᱳ ᱛᱤᱱᱟᱹᱜ ᱢᱚᱡᱽ ᱵᱩᱡᱷᱟᱹᱜᱼᱟ ᱛᱚ ᱚᱱᱠᱟᱜᱮ ᱟᱨ ᱠᱤᱪᱷᱩ ᱠᱚ ᱡᱟᱦᱟᱱᱟᱜ ᱠᱚ ᱨᱮᱭᱟᱨ ᱫᱤᱱ ᱡᱚᱫᱤᱧ ᱠᱟᱹᱢᱤᱭᱟᱢ ᱛᱳ ᱨᱮᱭᱟᱲ ᱫᱤᱱ ᱠᱟᱹᱢᱤ ᱞᱟᱸᱜᱟ ᱨᱮ ᱥᱤᱛᱩᱝ ᱜᱮᱢ ᱯᱟᱸᱡᱟᱭᱟ ᱥᱤᱛᱩᱝ ᱜᱮᱢ ᱯᱟᱸᱡᱟᱭᱟ ᱛᱳ ᱤᱧ ᱦᱚᱸ ᱚᱱᱠᱟᱜᱮ ᱢᱮᱱᱮᱜ ᱠᱟᱱ ᱛᱟᱵᱱᱟᱹᱧ ᱡᱮ ᱟᱯᱮ ᱦᱚᱸ ᱡᱩᱫᱤ ᱠᱟᱹᱢᱤ ᱞᱟᱸᱜᱟ ᱚᱠᱛᱚ ᱨᱮ ᱡᱩᱫᱤ ᱥᱤᱛᱩᱝ ᱫᱤᱱᱯᱮ ᱠᱟᱹᱢᱤᱭ ᱫᱟ ᱛᱳ ᱩᱢᱩᱞ ᱨᱮ ᱫᱩᱲᱩᱵ ᱡᱤᱨᱟᱹᱜ ᱛᱟᱵᱚᱱ ᱯᱮ